ᱟᱞᱮ ᱠᱩᱲᱤ ᱜᱤᱫᱽᱨᱟᱹ ᱰᱨᱮᱥ ᱫᱚ ᱡᱚᱛᱚᱞᱮᱠᱟᱱ ᱰᱨᱮᱥ ᱜᱤᱧ ᱦᱚᱨᱚᱜ ᱵᱟᱲᱟ ᱟᱠᱟᱫᱟ ᱥᱟᱹᱲᱤ ᱛᱷᱮᱠᱮ ᱯᱟᱹᱧᱪᱤ ᱯᱟᱲᱦᱟᱲ ᱛᱷᱮᱠᱮ ᱞᱮᱦᱮᱝᱜᱟ ᱛᱷᱮᱠᱮ ᱟᱫᱚ ᱪᱩᱲᱤᱫᱟᱨ ᱜ ᱵᱟᱹᱧ ᱦᱚᱨᱚᱜ ᱵᱟᱲᱟᱣ ᱟᱠᱟᱫ ᱛᱟᱦᱮᱱᱟ ᱟᱫᱚ ᱢᱤᱫᱽᱫᱤᱱ ᱫᱚ ᱤᱧ ᱜᱚᱜᱚᱧ ᱢᱮᱛᱟᱫᱮᱭᱟ ᱜᱚ ᱯᱚᱭᱥᱟ ᱤᱢᱟᱹᱧ ᱢᱮ ᱢᱤᱫᱴᱮᱱ ᱪᱩᱲᱤᱫᱟᱨᱤᱧ ᱠᱩᱥᱤᱭᱟᱠᱟᱫᱟ ᱦᱟᱛᱟᱣ ᱟᱹᱜᱩᱭᱟᱹᱧ ᱯᱚᱭᱥᱟᱭ ᱮᱢᱟᱫᱤᱧᱟᱹ ᱤᱧ ᱜᱚᱜᱚ ᱟᱫᱚ ᱵᱳᱞᱯᱩᱨ ᱛᱮᱧ ᱥᱮᱱ ᱮᱱᱟ ᱵᱳᱞᱯᱩᱨ ᱨᱮ ᱥᱮᱱ ᱠᱟᱛᱮᱫ ᱟᱭᱢᱟᱜᱟᱱ ᱫᱚᱠᱟᱱ ᱟᱫᱚ ᱟᱭᱢᱟᱜᱟᱱ ᱫᱚᱠᱟᱱ ᱢᱩᱫᱽᱨᱮ ᱢᱤᱫᱴᱮᱱ ᱴᱟᱭᱤᱞ ᱵᱟᱡᱟᱨ ᱵᱚᱞᱮ ᱫᱚᱠᱟᱱ ᱢᱮᱱᱟᱜ ᱟᱠᱟᱫᱟ ᱟᱫᱚ ᱚᱸᱰᱮᱧ ᱵᱚᱞᱚᱭᱮᱱᱟ ᱵᱚᱞᱚ ᱠᱟᱛᱮᱫ ᱫᱚ ᱟᱭᱢᱟ ᱠᱤᱪᱷᱩᱧ ᱧᱮᱞ ᱠᱮᱫᱟ ᱟᱭᱢᱟ ᱨᱚᱠᱚᱢ ᱪᱩᱲᱤᱫᱟᱨᱤᱧ ᱧᱮᱞ ᱠᱮᱫᱟ ᱟᱫᱚ ᱚᱱᱟ ᱢᱚᱫᱽᱫᱷᱮᱨᱮ ᱢᱤᱫᱴᱮᱱ ᱪᱩᱲᱤᱫᱟᱨᱤᱧ ᱠᱩᱥᱤᱭᱟᱫᱟ ᱟᱫᱚ ᱚᱱᱟ ᱪᱩᱲᱤᱫᱟᱨ ᱧᱮᱞ ᱠᱟᱛᱮᱫ ᱫᱚ ᱫᱚᱠᱟᱱ ᱫᱟᱨ ᱫᱚᱧ ᱢᱮᱛᱟᱜ ᱠᱚᱣᱟ ᱡᱮ ᱱᱤᱭᱟᱹ ᱨᱮᱱᱟᱜ ᱫᱟᱢ ᱫᱚ ᱛᱤᱱᱟᱹᱜ ᱟᱫᱚ ᱫᱚᱠᱟᱱ ᱫᱟᱨ ᱫᱚᱠᱚ ᱞᱟᱹᱭ ᱟᱹᱫᱤᱧᱟ ᱡᱮ ᱱᱤᱭᱟᱹᱨᱮᱭᱟᱜ ᱫᱟᱢ ᱫᱚ ᱫᱩ ᱦᱟᱡᱟᱨ ᱴᱟᱠᱟ ᱟᱫᱚᱧ ᱢᱮᱛᱟᱫ ᱠᱚᱣᱟ ᱡᱮ ᱫᱩ ᱦᱟᱡᱟᱨ ᱴᱟᱠᱟ ᱠᱷᱚᱱᱫᱚ ᱠᱚᱢ ᱯᱮ ᱛᱷᱚᱲᱟ ᱢᱤᱫ ᱦᱟᱡᱟᱨ ᱴᱟᱠᱟᱧ ᱮᱢᱟᱯᱮᱭᱟ ᱟᱫᱚ ᱫᱚᱠᱟᱱ ᱫᱟᱨᱠᱩ ᱞᱟᱹᱭᱠᱮᱫᱟ ᱴᱷᱤᱠ ᱜᱮᱭᱟ ᱛᱟᱦᱚᱞᱮ ᱢᱤᱫ ᱦᱟᱡᱟᱨ ᱴᱟᱠᱟ ᱜᱮ ᱮᱢᱟᱞᱮᱢᱮ ᱟᱫᱚ ᱚᱱᱟᱜᱤᱧ ᱦᱟᱛᱟᱣ ᱟᱹᱜᱩ ᱠᱮᱫᱟ ᱦᱟᱛᱟᱣ ᱟᱹᱜᱩ ᱠᱟᱛᱮᱜ ᱦᱚ ᱚᱲᱟᱜ ᱨᱮ ᱡᱚᱛᱚ ᱦᱚᱲᱤᱧ ᱩᱫᱩ ᱟᱫ ᱠᱚᱣᱟ ᱵᱮᱥ ᱡᱚᱛᱚ ᱦᱚᱲᱠᱚ ᱠᱩᱥᱤ ᱟᱫᱟ ᱤᱧᱦᱚ ᱦᱚᱨᱚᱜ ᱞᱮᱜᱟ ᱠᱟᱛᱮᱫ ᱤᱧᱦᱚ ᱢᱚᱸᱡᱽᱜᱤᱧ ᱵᱩᱡᱷᱟᱹᱣ ᱮᱫᱟ ᱟᱹᱰᱤ ᱠᱩᱥᱤ